ᱚᱻ ᱤᱧ ᱢᱟᱛᱚ ᱪᱮᱢᱵᱟᱨ ᱨᱮᱢᱟ ᱵᱟᱹᱱᱩᱧ ᱟᱠᱟᱫᱤᱧ ᱛᱚ ᱤᱧᱫᱚ ᱥᱤᱣᱲᱤᱧ ᱦᱮᱡ ᱟᱠᱟᱱᱟ ᱛᱚ ᱨᱩᱣᱟᱹᱲ ᱪᱟᱞᱟᱜᱛᱮ ᱤᱧ ᱮᱠᱴᱩ ᱫᱮᱨᱤ ᱦᱩᱭ ᱫᱟᱲᱮᱭᱟᱜᱼᱟ ᱛᱟᱦᱚᱞᱮ ᱟᱢ ᱡᱩᱫᱤᱢ ᱵᱷᱤᱫᱟᱹᱲ ᱯᱚᱴᱚᱡ ᱟᱠᱟᱱᱟ ᱢᱮᱱ ᱠᱷᱟᱱ ᱫᱚ ᱤᱛᱤᱧ ᱥᱩᱱᱩᱢ ᱠᱚᱛᱮ ᱢᱟᱹᱞᱤᱥ ᱦᱟᱛᱟᱲ ᱛᱟᱢ ᱤᱧ ᱦᱟᱜ ᱪᱟᱞᱟᱣ ᱠᱟᱛᱮᱫ ᱛᱚᱵᱮᱧ ᱧᱮᱞ ᱢᱮᱭᱟ ᱱᱟᱦᱟᱜ

ᱦᱮᱸ ᱵᱮᱥ ᱴᱷᱤᱠ ᱜᱮᱭᱟ ᱛᱚᱵᱮ